ᱨᱚᱦᱚᱭ ᱟᱠᱟᱫ ᱵᱟᱜᱟᱱ ᱫᱟᱨᱮ ᱦᱟᱨᱟᱜ ᱚᱠᱛᱮ ᱟᱹᱰᱤ ᱱᱟᱯᱟᱭ ᱧᱮᱞᱚᱜᱼᱟ ᱚᱱᱟ ᱠᱷᱟᱹᱛᱤᱨ ᱛᱮ ᱟᱨᱚ ᱵᱟᱹᱲᱛᱤ ᱜᱮ ᱡᱚᱛᱚᱱ ᱵᱩᱡᱷᱟᱹᱜᱼᱟ ᱢᱟᱜ ᱥᱟᱯᱷᱟ ᱵᱩᱡᱷᱟᱹᱣᱟ ᱜᱷᱟᱸᱥ ᱠᱚ ᱦᱮᱲᱦᱮᱸᱫ ᱵᱟᱲᱟ ᱵᱩᱡᱷᱟᱣᱚᱜ ᱟ ᱵᱟᱜᱟᱱ ᱫᱟᱨᱮ ᱠᱚᱨᱮ ᱜᱮ ᱟᱹᱪᱩᱨ ᱵᱟᱲᱟ ᱵᱩᱡᱷᱟᱹᱣᱚᱜ ᱟ ᱱᱤᱝᱠᱟᱹ ᱡᱚᱛᱚᱱᱟᱜ ᱠᱷᱟᱱ ᱫᱚ ᱟᱨᱚ ᱱᱟᱯᱟᱭ ᱵᱩᱡᱷᱟᱹᱜ ᱟ